ᱟᱪᱪᱷᱟ ᱢᱟᱭ ᱢᱟᱥᱮ ᱞᱟᱹᱭ ᱢᱮ ᱟᱢ ᱡᱚᱛᱚ ᱠᱷᱚᱱ ᱡᱤᱵᱚᱱ ᱨᱮ ᱪᱮᱫ ᱮᱢ ᱠᱩᱥᱤᱭᱟᱜᱼᱟ ᱜᱩᱱᱟᱹ ᱫᱟ ᱤᱧ ᱫᱚ ᱡᱚᱛᱚ ᱠᱷᱚᱱ ᱜᱤᱫᱽᱨᱟᱹ ᱯᱟᱲᱦᱟᱣ ᱤᱧ ᱠᱩᱥᱤᱭᱟᱜᱼᱟ ᱟᱨ ᱱᱤᱛᱦᱟᱹᱵᱤᱡ ᱦᱚᱸ ᱚᱱᱟ ᱠᱟᱹᱢᱤ ᱥᱟᱶ ᱛᱮᱜᱮ ᱡᱚᱯᱚᱲᱟᱣ ᱢᱤᱱᱟᱹᱧᱟ ᱱᱚᱣᱟ ᱫᱚ ᱥᱩᱪᱚᱱᱟ ᱨᱮ ᱥᱩᱪᱚᱱᱟ ᱫᱚ ᱢᱤᱫᱴᱟᱝ ᱮᱰᱩᱠᱮᱥᱚᱱ ᱯᱨᱚᱛᱤᱥᱴᱟᱱ ᱥᱮ ᱥᱚᱥᱛᱷᱟ ᱢᱮᱱ ᱜᱟᱱᱚᱜᱼᱟ ᱱᱚᱰᱮᱧ ᱠᱟᱹᱢᱤᱭᱟ ᱟᱨ ᱟᱞᱮ ᱫᱚ ᱟᱞᱮᱭᱟᱜ ᱠᱟᱹᱢᱤ ᱫᱚ ᱦᱩᱭᱩᱜ ᱠᱟᱱᱟ ᱟᱹᱛᱩ ᱟᱹᱛᱩ ᱥᱮᱱ ᱠᱟᱛᱮ ᱜᱤᱫᱽᱨᱟᱹ ᱯᱟᱲᱦᱟᱣ ᱡᱟᱦᱟᱭ ᱜᱤᱫᱽᱨᱟᱹ ᱫᱚ ᱟᱹᱠᱩᱨᱮᱱ ᱟᱭᱳ ᱵᱟᱵᱟ ᱯᱟᱲᱦᱟᱜ ᱦᱚᱸ ᱵᱟᱠᱚ ᱵᱟᱲᱟᱭᱟ ᱥᱮ ᱯᱚᱭᱥᱟ ᱫᱤᱭᱮ ᱮᱴᱟᱜ ᱴᱤᱭᱩᱥᱮᱱ ᱢᱟᱥᱴᱟᱨ ᱴᱷᱮᱱ ᱦᱚᱸ ᱵᱟᱝ ᱠᱚ ᱯᱟᱲᱦᱟᱣ ᱚᱪᱚ ᱫᱟᱲᱮᱭᱟᱠᱩᱭᱟ ᱱᱚᱝᱠᱟᱱ ᱜᱤᱫᱽᱨᱟᱹ ᱠᱚᱜᱮ ᱟᱞᱮ ᱟᱹᱛᱩ ᱨᱮ ᱥᱮᱱ ᱠᱟᱛᱮ ᱦᱚᱦᱚ ᱡᱟᱣᱨᱟ ᱠᱟᱛᱮᱫ ᱢᱤᱫᱴᱮᱱ ᱫᱩᱲᱩᱵ ᱡᱟᱣᱨᱟ ᱠᱟᱛᱮᱞᱮ ᱯᱟᱲᱦᱟᱣ ᱠᱚᱣᱟ